ᱚᱲᱟᱜ ᱫᱟᱠᱟ ᱡᱚᱢ ᱫᱚ ᱟᱹᱰᱤ ᱥᱤᱵᱤᱞ ᱵᱩᱡᱷᱟᱹᱜᱼᱟ ᱵᱟᱥᱠᱮ ᱫᱟᱠᱟ ᱠᱚᱱᱰᱷᱟ ᱟᱲᱟᱜ ᱩᱛ ᱠᱟᱹᱨᱣᱟᱹ ᱟᱲᱟᱜ ᱵᱟᱹᱭᱦᱟᱹᱲ ᱨᱮᱭᱟᱜ ᱜᱟᱫᱽᱨᱚᱭ ᱟᱲᱟᱜ ᱦᱳᱴᱮᱞ ᱨᱮᱫᱚ ᱡᱚᱢ ᱨᱮᱦᱚᱸᱢ ᱢᱚᱥᱞᱟ ᱢᱟᱹᱨᱤᱪ ᱟᱛᱮᱫ ᱩᱛᱩ ᱫᱟᱠᱟᱭ ᱜᱮᱭᱟ ᱠᱚ ᱚᱲᱟᱜ ᱨᱮᱱᱟᱝ ᱩᱛᱩ ᱫᱟᱠᱟ ᱞᱮᱠᱟ ᱫᱚ ᱵᱟᱭ ᱥᱤᱵᱤᱞᱟ ᱦᱳᱴᱮᱞ ᱨᱮᱫᱚ ᱟᱱᱰᱟ ᱪᱚᱯ ᱟᱹᱞᱩ ᱪᱚᱯ ᱦᱟᱹᱠᱩ ᱯᱷᱨᱟᱭ ᱧᱟᱢᱚᱜ ᱨᱮᱦᱚᱸ ᱩᱱᱟᱹᱜ ᱠᱚ ᱢᱚᱥᱞᱟ ᱢᱟᱹᱨᱤᱪ ᱟᱜ ᱜᱮᱭᱟ ᱛᱳ ᱚᱲᱟᱜ ᱨᱮ ᱤᱥᱤᱱ ᱫᱟᱠᱟ ᱩᱛᱩ ᱞᱮᱠᱟ ᱫᱚ ᱵᱟᱭ ᱥᱤᱵᱤᱞᱟ ᱚᱱᱟ ᱞᱟᱹᱜᱤᱫ ᱤᱧᱫᱚ ᱚᱲᱟᱜ ᱫᱟᱠᱟ ᱟᱨ ᱚᱲᱟᱜ ᱩᱛᱩ ᱜᱮ ᱟᱹᱰᱤ ᱥᱤᱵᱤᱞᱤᱧ ᱵᱩᱡᱷᱟᱹᱣᱟ ᱚᱱᱟ ᱞᱟᱹᱜᱤᱫ ᱦᱳᱴᱮᱞ ᱨᱮᱫᱚ ᱡᱚᱢ ᱫᱩᱧ ᱡᱚᱢ ᱨᱮᱦᱚᱸ ᱵᱟᱹᱧ ᱡᱚᱢᱟ ᱚᱱᱟ ᱥᱚᱨᱮᱱ ᱦᱳᱴᱮᱞ ᱠᱚᱨᱮ ᱡᱚᱢ ᱵᱤᱰᱟᱹᱣ ᱟᱠᱟᱫ ᱜᱮᱭᱟ ᱢᱚᱥᱞᱟ ᱢᱟᱹᱨᱤᱪ ᱫᱚ ᱯᱩᱨᱟᱹ ᱜᱮᱠᱚ ᱞᱟᱜᱟᱣ ᱟᱜᱼᱟ ᱥᱩᱱᱩᱢ ᱢᱚᱥᱞᱟ ᱫᱚ ᱛᱚ ᱥᱤᱵᱤᱞ ᱫᱚ ᱚᱲᱟᱜ ᱩᱛᱩ ᱫᱟᱠᱟ ᱞᱮᱠᱟ ᱫᱚ ᱵᱟᱭ ᱥᱤᱵᱤᱞᱟ